ᱦᱮᱸ ᱨᱚᱲᱢᱮ ᱪᱮᱫ ᱠᱷᱚᱵᱚᱨ ᱦᱮᱸ ᱤᱧᱫᱚ ᱩᱱᱤ ᱠᱟᱹᱱᱟᱹᱧ ᱵᱮᱝᱠ ᱮᱠᱟᱣᱩᱱᱴ ᱠᱷᱩᱞᱟᱭᱟᱹᱧ ᱚᱱᱟᱨᱮᱱ ᱚᱯᱷᱤᱥᱟᱨ ᱚᱻ ᱞᱟᱹᱭᱟᱹᱢᱟᱹᱧ ᱞᱟᱜᱟᱜᱼᱟ ᱯᱮᱱ ᱠᱟᱨᱰ ᱯᱮᱱ ᱠᱟᱨᱰ ᱟᱫᱷᱟᱨ ᱠᱟᱨᱰ ᱠᱚ ᱪᱷᱚᱵᱤ ᱠᱚ ᱞᱟᱜᱟᱜᱼᱟ ᱚᱱᱟ ᱥᱟᱣᱛᱮ ᱚᱱᱟᱥᱟᱣᱛᱮ ᱯᱟᱸᱪᱥᱚ ᱴᱟᱠᱟ ᱞᱟᱜᱟᱣ ᱟ ᱵᱚᱭᱚᱥ ᱫᱚ ᱟᱴᱷᱨᱚ ᱠᱷᱚᱡ ᱪᱮᱛᱟᱱ

ᱛᱤᱱᱟᱹᱜ ᱜᱟᱱ ᱵᱚᱭᱚᱥ ᱦᱩᱭ ᱫᱟᱲᱮᱭᱟ ᱛᱟᱢᱟ ᱚᱻ ᱴᱷᱤᱠᱚᱜ ᱠᱷᱩᱞᱟᱹᱣ ᱫᱟᱲᱮᱭᱟᱜ ᱟᱢ ᱟᱴᱷᱮᱨᱚ ᱢᱟ ᱦᱮᱸ ᱧᱟᱢ ᱫᱟᱲᱮᱭᱟᱜ ᱟᱢ ᱚᱱᱟ ᱞᱟᱹᱜᱤᱫ ᱛᱮ ᱴᱟᱠᱟ ᱠᱤᱪᱷᱩ ᱰᱷᱮᱨ ᱞᱟᱜᱟᱣᱟᱢᱟ ᱦᱮᱸ ᱧᱟᱢ ᱫᱟᱲᱮᱭᱟᱜ ᱟᱢ ᱯᱚᱭᱥᱟ ᱠᱤᱱᱛᱩ ᱰᱷᱮᱨ ᱧᱚᱜ ᱞᱟᱜᱟᱣᱟᱢᱟ

ᱩᱱᱠᱩᱣᱟᱜ ᱢᱟᱱᱮ ᱩᱱᱠᱩᱣᱟᱜ ᱛᱤᱱᱟᱹᱜ ᱜᱟᱱ ᱵᱚᱭᱚᱥ ᱛᱟᱠᱚ ᱫᱚᱥ ᱩᱱᱠᱩᱣᱟᱜ ᱫᱚ ᱥᱮᱭᱛᱚ ᱟᱴᱷᱮᱨᱚ ᱠᱷᱚᱡ ᱪᱮᱛᱟᱱ ᱛᱟᱦᱮᱸ ᱞᱮᱱᱠᱷᱟᱡ ᱠᱚ ᱠᱚᱨᱟᱣ ᱫᱟᱲᱮ ᱠᱮᱭᱟ ᱟᱫᱚ ᱚᱱᱟ ᱢᱟ ᱵᱚᱭᱚᱥ ᱢᱟ ᱠᱚᱢ ᱜᱮᱛᱟ ᱠᱚ ᱦᱮᱸ ᱮᱱ ᱮᱱᱨᱮᱦᱚᱸ ᱛᱤᱱᱟᱹᱜ ᱜᱟᱱ ᱛᱤᱱᱟᱹᱜ ᱩᱥᱟᱹᱨᱟᱢ ᱢᱮᱱᱫᱟ ᱛᱤᱱᱟᱹᱜ ᱜᱟᱱ ᱯᱟᱸᱪᱫᱤᱱ ᱯᱚᱨᱮ ᱟᱪᱪᱷᱟ ᱴᱷᱤᱠ ᱜᱮᱭᱟ ᱪᱮᱥᱴᱟᱭᱟᱹᱧ ᱟᱫᱚ ᱯᱚᱭᱥᱟ ᱰᱷᱮᱨ ᱧᱚᱜ ᱞᱟᱜᱟᱣᱟᱢᱟ ᱠᱤᱱᱛᱩ

ᱦᱮᱸ ᱦᱮᱸ ᱴᱷᱤᱠ ᱜᱮᱭᱟ